ᱮᱴᱟᱜ ᱫᱤᱥᱚᱢ ᱨᱮᱱ ᱪᱮᱬᱮ ᱠᱚᱫᱚ ᱵᱟᱹᱧ ᱧᱮᱞ ᱠᱟᱜ ᱠᱚᱣᱟ ᱠᱟᱨᱚᱱ ᱛᱚ ᱮᱴᱟᱜ ᱫᱤᱥᱚᱢ ᱦᱚᱸᱛᱚ ᱫᱟᱬᱟ ᱵᱟᱝ ᱦᱩᱭ ᱠᱟᱱᱟ ᱛᱚᱵᱮ ᱵᱷᱟᱨᱚᱛ ᱫᱤᱥᱚᱢ ᱨᱮᱱᱟᱜ ᱜᱮ ᱢᱤᱫ ᱠᱚᱬ ᱟᱨ ᱫᱚᱥᱨᱟ ᱠᱚᱬ ᱨᱮᱱᱟᱜ ᱡᱟᱭᱜᱟ ᱫᱚ ᱠᱟᱹᱡ ᱫᱟᱬᱟ ᱦᱩᱭ ᱠᱟᱱᱟ ᱡᱮᱢᱚᱱ ᱟᱱᱫᱟᱢᱟᱱ ᱟᱱᱫᱟᱢᱟᱱ ᱨᱮᱦᱚᱸ ᱠᱟᱹᱦᱩ ᱠᱩᱲᱤᱫ ᱜᱤᱫᱤ ᱢᱮᱱᱟᱜ ᱠᱚᱣᱟ ᱱᱟᱝ ᱰᱷᱤᱯᱪᱩᱭ ᱜᱷᱮᱣᱨᱟ ᱱᱩᱠᱩ ᱠᱚ ᱢᱮᱱᱟᱜ ᱠᱚᱜᱮᱭᱟ ᱟᱨ ᱚᱱᱟ ᱵᱟᱫᱽ ᱛᱮ ᱟᱵᱚᱣᱟᱜ ᱱᱚᱣᱟ ᱵᱷᱟᱨᱚᱛ ᱫᱤᱥᱳᱢ ᱨᱮ ᱱᱚᱛᱮ ᱮᱱᱛᱮᱜ ᱫᱚᱨᱭᱟ ᱱᱚᱣᱟ ᱥᱟᱦᱟ ᱩᱛᱛᱚᱨ ᱱᱟᱠᱷᱟ ᱡᱟᱦᱟᱸ ᱦᱮᱱᱟᱜᱼᱟ ᱱᱚᱸᱰᱮ ᱦᱚᱸ ᱠᱟᱹᱦᱩ ᱠᱩᱲᱤᱫ ᱜᱤᱫᱤ ᱴᱚᱭᱟ ᱢᱤᱨᱩ ᱛᱟᱨᱯᱚᱨᱮ ᱢᱮᱱᱟᱜ ᱠᱚᱣᱟ ᱱᱟᱝ ᱱᱩᱠᱩ ᱠᱮᱦᱮᱸ ᱥᱮ ᱠᱮᱞᱞᱟ ᱯᱟᱣᱨᱟ ᱟᱹᱥᱩᱞᱟᱱ ᱠᱚ ᱯᱚᱛᱟᱢ ᱱᱩᱠᱩ ᱪᱮᱬᱮ ᱦᱚᱸ ᱧᱮᱞ ᱦᱩᱭ ᱠᱟᱱᱟ ᱥᱩᱜᱤ ᱪᱮᱬᱮ ᱱᱤᱛᱚᱜ ᱫᱚ ᱵᱟᱹᱱᱩᱜ ᱠᱚᱣᱟ ᱛᱚᱵᱮ ᱢᱤᱫᱴᱟᱱ ᱥᱚᱢᱚᱭ ᱠᱚ ᱛᱟᱦᱮᱸ ᱠᱟᱱᱟ ᱱᱤᱛᱚᱜ ᱫᱚᱠᱚ ᱟᱫᱚᱜ ᱠᱟᱱᱟ ᱜᱤᱫᱤ ᱪᱮᱬᱮ ᱦᱚᱸ ᱟᱫᱚᱜ ᱠᱟᱱ ᱞᱮᱠᱟᱜᱮ ᱵᱟᱠᱚ ᱧᱮᱞ ᱧᱟᱢᱚᱜ ᱠᱟᱱᱟ ᱱᱟᱝ ᱚᱱᱠᱟ ᱞᱮᱠᱟᱱᱟᱝ ᱴᱤᱴᱤᱲᱥᱤᱝ ᱢᱤᱫᱴᱟᱱ ᱪᱮᱬᱮ ᱜᱮ ᱩᱱᱠᱩ ᱦᱚᱸ ᱟᱨᱚ ᱢᱮᱱᱟᱜ ᱠᱚᱣᱟ ᱱᱟᱝ ᱞᱤᱯᱤ ᱪᱮᱬᱮ ᱩᱱᱠᱩ ᱦᱚᱸ ᱟᱵᱚᱣᱟᱜ ᱵᱤᱱᱛᱤ ᱨᱮ ᱢᱮᱱᱟᱜ ᱠᱚᱣᱟ ᱥᱮᱫᱟᱭ ᱠᱷᱚᱱ ᱞᱤᱯᱤ ᱠᱟᱛᱷᱟ ᱫᱚ ᱟᱵᱚᱣᱟᱜ ᱥᱟᱶᱛᱟ ᱨᱮ ᱢᱮᱱᱟᱜᱼᱟ ᱱᱚᱝᱠᱟᱱ ᱪᱮᱬᱮ ᱦᱚᱸ ᱟᱥᱛᱮ ᱟᱥᱛᱮ ᱠᱚ ᱟᱫ ᱦᱤᱡᱩᱜ ᱠᱟᱱᱟ ᱪᱮᱫᱟᱜ ᱯᱨᱟᱠᱨᱤᱛᱤᱠ ᱯᱚᱨᱤᱵᱮᱥ ᱵᱟᱹᱭᱼᱵᱟᱹᱭ ᱛᱮ ᱦᱟᱹᱯᱤᱫ ᱦᱤᱡᱩᱜ ᱠᱟᱱᱟ ᱥᱮ ᱵᱟᱹᱭᱼᱵᱟᱹᱭ ᱛᱮ ᱚᱱᱟ ᱴᱟᱞ ᱢᱟᱴᱟᱞᱚᱜ ᱠᱷᱟᱱ ᱠᱷᱟᱹᱛᱤᱨ ᱛᱮ ᱠᱚᱛᱳᱠ ᱜᱩᱞᱳ ᱡᱤᱱᱤᱥ ᱫᱚ ᱵᱟᱝ ᱱᱤᱛᱚᱜ ᱫᱚ ᱧᱮᱞ ᱧᱟᱢᱚᱜ ᱠᱟᱱᱟ ᱠᱚ ᱥᱟᱶᱛᱮ ᱛᱩᱞᱟᱹᱡᱚᱠᱷᱟ ᱨᱮᱫᱚ ᱱᱚᱣᱟᱧ ᱞᱟᱹᱭᱟ ᱠᱚᱛᱚᱠ ᱫᱚ ᱚᱲᱟᱜ ᱨᱮ ᱟᱹᱥᱩᱞ ᱠᱟᱛᱮᱜ ᱟᱵᱚ ᱵᱚᱱ ᱫᱚᱦᱚᱭᱮᱫ ᱠᱚᱣᱟ ᱟᱹᱥᱩᱞ ᱜᱟᱱᱚᱜᱼᱟ ᱟᱨ ᱠᱚᱛᱚᱠ ᱜᱩᱞᱳ ᱫᱚ ᱟᱹᱥᱩᱞ ᱵᱟᱝ ᱜᱟᱱᱚᱜᱼᱟ ᱡᱮᱢᱚᱱ ᱟᱹᱥᱩᱞᱮᱫ ᱠᱚᱣᱟ ᱵᱚᱱ ᱢᱤᱨᱩ ᱪᱮᱬᱮ ᱯᱚᱛᱟᱢ ᱪᱮᱬᱮ ᱜᱩᱸᱰᱨᱤ ᱪᱮᱬᱮ ᱢᱟᱨᱟᱜ ᱠᱚ ᱱᱩᱠᱩ ᱠᱚᱫᱚ ᱟᱵᱚ ᱵᱚᱱ ᱟᱹᱥᱩᱞ ᱫᱟᱲᱮᱣᱟᱠᱚ ᱠᱟᱱᱟ ᱮᱴᱟᱜ ᱮᱴᱟᱜ ᱵᱤᱨ ᱪᱮᱬᱮ ᱫᱚ ᱚᱱᱠᱟ ᱯᱩᱥ ᱵᱟᱠᱚ ᱢᱟᱱᱟᱣᱟ ᱱᱩᱠᱩ ᱫᱚ ᱯᱩᱥ ᱠᱚ ᱢᱟᱱᱟᱣ ᱜᱮᱭᱟ